ᱢᱮᱱᱫᱟᱹᱧ ᱟᱢ ᱵᱤᱨᱵᱷᱩᱢ ᱨᱮᱱ ᱞᱟᱹᱴᱩ ᱰᱟᱠᱛᱟᱨ ᱠᱟᱱᱟᱢ ᱛᱳ ᱞᱟᱹᱴᱩ ᱞᱟᱹᱴᱩ ᱨᱩᱣᱟᱹ ᱞᱟᱹᱜᱤᱫ ᱪᱮᱫᱠᱚ ᱨᱟᱱ ᱢᱮᱱᱟᱜ ᱜᱮᱭᱟ ᱡᱮᱢᱚᱱ ᱠᱚᱞᱮᱨᱟ ᱴᱤ ᱵᱤ ᱴᱟᱭᱯᱷᱚᱭᱮᱰ ᱡᱚᱠᱠᱷᱟ ᱚᱱᱟᱠᱚ ᱨᱮᱭᱟᱜ ᱦᱮᱸ ᱟᱞᱮᱨᱮᱱᱦᱚᱸ ᱢᱤᱫᱦᱚᱲ ᱨᱩᱣᱟᱹᱭᱮᱫᱮ ᱠᱟᱱᱟ ᱛᱚᱢ ᱪᱤᱠᱤᱪᱪᱷᱟᱭᱮ ᱠᱷᱟᱱ ᱤᱱ ᱤᱫᱤᱭᱮᱭᱟ ᱵᱮᱥ ᱴᱷᱤᱠ ᱜᱮᱭᱟ